ᱫᱚᱨᱭᱟ ᱟᱨ ᱚᱜᱚᱢ ᱫᱚᱨᱭᱟ ᱨᱮᱱᱟᱜ

ᱯᱚᱨᱤᱵᱮᱥ ᱫᱚ ᱟᱹᱰᱤ ᱛᱚᱯᱷᱟᱛ ᱜᱮᱭᱟ ᱫᱚᱨᱭᱟ ᱟᱲᱮ ᱨᱮᱫᱚ ᱦᱤᱸᱥᱤᱫ ᱦᱤᱸᱥᱤᱫ ᱦᱚᱭ ᱦᱤᱡᱩᱜᱼᱟ ᱟᱹᱰᱤ ᱱᱟᱯᱟᱭ ᱜᱮ ᱵᱩᱡᱷᱟᱹᱜᱼᱟ ᱟᱨ ᱚᱜᱚᱢ ᱫᱚᱨᱭᱟ ᱨᱮᱫᱚ ᱟᱹᱰᱤ ᱢᱟᱨᱟᱝ ᱢᱟᱨᱟᱝ ᱰᱷᱮᱣ ᱦᱤᱡᱩᱜᱼᱟ ᱡᱟᱦᱟᱸᱥᱮ ᱵᱩᱨᱩ ᱞᱮᱠᱟ ᱧᱮᱞᱚᱜᱼᱟ ᱚᱱᱟ ᱫᱚ ᱟᱹᱰᱤ ᱢᱚᱡᱽᱜᱮ ᱧᱮᱞᱚᱜᱼᱟ ᱟᱨ ᱚᱱᱟ ᱧᱮᱞ ᱠᱟᱛᱮᱫ ᱦᱚᱸ ᱢᱚᱱᱮ ᱡᱤᱣᱤᱨᱮ ᱟᱹᱰᱤ ᱨᱟᱹᱥᱠᱟᱹ ᱜᱮ ᱟᱹᱭᱠᱟᱹᱜᱼᱟ ᱱᱚᱜᱼᱚ ᱱᱚᱝᱠᱟᱱ ᱫᱚᱨᱭᱟ ᱟᱨ ᱚᱜᱚᱢ ᱫᱚᱨᱭᱟ ᱨᱮᱱᱟᱜ ᱧᱮᱞ ᱞᱟᱹᱜᱤᱫ ᱛᱮ ᱫᱚᱨᱭᱟ ᱟᱨ ᱚᱜᱚᱢ ᱫᱚᱨᱭᱟ ᱥᱩᱨᱛᱮ ᱦᱟᱱᱛᱮᱱ ᱱᱟᱛᱮ ᱠᱷᱚᱱ ᱦᱚᱲ ᱠᱚ ᱦᱮᱡ ᱠᱟᱛᱮᱫ ᱚᱱᱟ ᱨᱮᱱᱟᱜ ᱯᱚᱨᱤᱵᱮᱥ ᱨᱮ ᱨᱟᱹᱥᱠᱟᱹ ᱵᱩᱡᱷᱟᱹᱣ ᱞᱟᱹᱜᱤᱫ ᱠᱚ ᱪᱟᱞᱟᱜᱼᱟ ᱟᱨ ᱚᱸᱰᱮᱠᱚ ᱮᱱᱮᱡ ᱡᱚᱝᱟ ᱛᱤᱱᱟᱹᱜ ᱱᱟᱯᱟᱭ ᱜᱮ ᱵᱩᱡᱷᱟᱹᱜᱼᱟ ᱫᱚᱨᱭᱟ ᱟᱨ ᱚᱜᱚᱢ ᱫᱚᱨᱭᱟ ᱥᱩᱨ ᱨᱮᱱᱟᱝ ᱦᱚᱭ ᱦᱤᱸᱥᱤᱫ ᱡᱟᱦᱟᱸ ᱞᱮᱠᱟ ᱵᱟᱦᱨᱮ ᱨᱮᱱᱟᱜ ᱦᱚᱭ ᱦᱤᱸᱥᱤᱫ ᱫᱚ ᱩᱱᱟᱹᱜ ᱪᱮᱦᱨᱟ ᱫᱚ ᱵᱟᱭ ᱵᱩᱡᱷᱟᱹᱜᱼᱟ ᱪᱤᱠᱟᱹᱛᱮ ᱵᱟᱦᱨᱮ ᱨᱮᱫᱚ ᱟᱹᱰᱤ ᱜᱟᱱ ᱜᱟᱹᱰᱤ ᱜᱷᱚᱲᱟ ᱠᱚᱞ ᱠᱟᱹᱨᱠᱷᱟᱱᱟ ᱨᱮᱱᱟᱜ ᱫᱷᱩᱝᱜᱤᱭᱟᱹ ᱠᱚ ᱤᱫᱤ ᱠᱟᱛᱮᱫ ᱚᱱᱟ ᱠᱚᱨᱮᱱᱟᱜ ᱦᱚᱭ ᱦᱤᱸᱥᱤᱫ ᱫᱚ ᱞᱚᱞᱚ ᱜᱮ ᱛᱟᱦᱮᱱᱟ ᱟᱨ ᱩᱱᱟᱹᱜ ᱪᱮᱦᱨᱟ ᱫᱚ ᱵᱟᱭ ᱵᱩᱡᱷᱟᱹᱜᱼᱟ